ᱦᱮᱸ ᱦᱮᱞᱳ ᱦᱳᱭ ᱚᱠᱚᱭᱮᱢ ᱞᱟᱹᱭᱫᱟ ᱪᱮᱫ ᱪᱮᱫ ᱮᱢ ᱵᱟᱲᱟᱭᱮᱢ ᱠᱷᱚᱠᱚᱭ ᱠᱟᱱ ᱛᱟᱦᱮᱱᱟ ᱟᱪᱪᱷᱟ ᱟᱞᱮ ᱫᱚ ᱱᱚᱸᱰᱮ ᱤᱧᱫᱚ ᱠᱟᱨ ᱤᱱᱥᱩᱨᱮᱱᱥᱤᱧ ᱠᱚᱨᱟᱣᱟ ᱛᱟᱯᱚᱨᱮ ᱦᱮᱞᱛᱷ ᱤᱱᱥᱩᱨᱮᱱᱥᱤᱧ ᱠᱚᱨᱟᱣᱟ ᱛᱟᱯᱚᱨᱮ ᱞᱟᱭᱤᱯ ᱤᱱᱥᱩᱨᱮᱱᱥᱤᱧ ᱠᱚᱨᱟᱣᱟ ᱚᱱᱟ ᱥᱟᱶ ᱥᱟᱶᱛᱮ ᱯᱳᱯᱟᱨᱤᱴᱤ ᱤᱱᱥᱩᱨᱮᱱᱥ ᱦᱩᱧ ᱠᱚᱨᱟᱣᱟ ᱟᱪᱪᱷᱟ ᱦᱮᱞᱛᱷ ᱤᱱᱥᱩᱨᱮᱱᱥ ᱠᱚᱨᱟᱣ ᱠᱚᱨᱛᱮ ᱜᱮᱞᱮ ᱠᱤᱪᱷᱩ ᱡᱤᱱᱤᱥ ᱵᱟᱲᱟᱭ ᱞᱟᱜᱟᱜᱼᱟ ᱟᱫᱚ ᱦᱮᱞᱛᱷ ᱤᱱᱥᱩᱨᱮᱱᱥ ᱛᱤᱱᱟᱹᱜ ᱦᱚᱲᱟᱜ ᱮᱢ ᱠᱚᱨᱟᱣᱟ ᱚᱱᱟ ᱠᱟᱹᱴᱤᱡ ᱤᱧ ᱵᱟᱲᱟᱭᱤᱧ ᱠᱷᱚᱡᱽ ᱠᱟᱱᱟ ᱟᱢ ᱴᱷᱮᱱ ᱠᱷᱚᱱ ᱟᱫᱚ

ᱟᱪᱪᱷᱟ ᱛᱟᱦᱞᱮ ᱚᱱᱟ ᱜᱚᱱᱚᱝ ᱠᱚᱨᱮᱱᱟᱜ ᱠᱟᱹᱴᱤᱡ ᱠᱟᱛᱷᱟᱧ ᱞᱟᱹᱭᱟᱢᱜᱮ ᱱᱚᱣᱟ ᱫᱚ ᱡᱚᱛᱚ ᱠᱷᱚᱱ ᱠᱚᱢ ᱢᱚᱬᱮ ᱥᱮᱨᱢᱟ ᱨᱮᱱᱟᱜ ᱠᱚᱨᱟᱣ ᱞᱟᱜᱟᱜᱼᱟ ᱟᱨ ᱡᱟᱦᱟᱸᱭ ᱟᱢᱟᱝ ᱟᱨ ᱜᱤᱫᱽᱨᱟᱹᱣᱟᱜ ᱩᱢᱮᱨ ᱡᱟᱦᱟᱸᱞᱮᱠᱟ ᱛᱟᱹᱠᱤᱱ ᱚᱱᱟ ᱚᱱᱩᱡᱟᱭᱤ ᱜᱚᱱᱚᱝ ᱞᱟᱜᱟᱜᱼᱟ ᱟᱨ ᱜᱚᱜᱚᱼᱵᱟᱵᱟᱣᱟᱜ ᱩᱢᱮᱨ ᱡᱩᱫᱤ ᱛᱩᱨᱩᱭᱜᱮᱞ ᱠᱷᱚᱱ ᱪᱮᱛᱟᱱ ᱥᱮᱫ ᱵᱟᱹᱲᱛᱤᱜᱼᱟ ᱛᱟᱞᱦᱮ ᱠᱷᱟᱱᱫᱚ ᱠᱤᱱᱛᱩ ᱟᱞᱟᱫᱟᱜᱮ

ᱦᱮᱸ ᱚᱱᱟᱫᱚ ᱵᱟᱝ ᱢᱚᱬᱮ ᱥᱮᱨᱢᱟ ᱞᱟᱛᱟᱨ ᱫᱚ ᱱᱚᱸᱰᱮ ᱫᱚ ᱵᱟᱹᱱᱩᱜᱼᱟ ᱟᱞᱮ ᱫᱚ ᱡᱚᱛᱚ ᱠᱷᱚᱱ ᱠᱚᱢ ᱫᱚ ᱢᱚᱬᱮ ᱥᱮᱨᱢᱟ ᱠᱷᱚᱱ ᱜᱮᱞᱮ ᱠᱚᱨᱟᱣᱟ

ᱴᱷᱤᱠᱜᱮᱭᱟ ᱛᱟᱞᱦᱮ ᱡᱮᱦᱤᱞᱳᱜ ᱞᱤᱧ ᱪᱟᱞᱟᱜᱼᱟ ᱪᱟᱞᱟᱜ ᱢᱟᱬᱟᱝᱨᱮ ᱢᱤᱫ ᱫᱷᱟᱣ ᱵᱟᱲᱟᱭ ᱦᱚᱪᱚᱵᱤᱱᱟ ᱡᱮ ᱪᱟᱞᱟᱜ ᱠᱟᱱᱟᱞᱤᱧ ᱢᱮᱱᱛᱮ ᱴᱷᱤᱠ ᱜᱮᱭᱟ ᱛᱟᱞᱦᱮ ᱦᱮᱸ ᱴᱷᱤᱠ ᱴᱷᱤᱠ ᱜᱮᱭᱟ ᱥᱟᱨᱦᱟᱣᱜᱮ